ᱤᱧᱤᱧ ᱢᱚᱱᱮᱭᱟ ᱡᱮ ᱥᱟᱱᱛᱟᱞᱤ ᱯᱟᱹᱨᱥᱤ ᱫᱚ ᱵᱷᱟᱨᱚᱛ ᱨᱮᱭᱟᱜ ᱵᱷᱟᱥ ᱵᱟᱭᱤᱥ ᱴᱤ ᱯᱟᱨᱥᱤ ᱢᱩᱫᱽ ᱨᱮ ᱥᱟᱱᱛᱟᱞᱤ ᱯᱟᱨᱥᱤ ᱦᱚᱸ ᱚᱞᱼᱛᱚᱞ ᱢᱮᱱᱟᱜᱼᱟ ᱢᱮᱱᱠᱷᱟᱱ ᱚᱱᱟ ᱥᱟᱱᱛᱟᱞᱤ ᱯᱟᱹᱨᱥᱤ ᱫᱚ ᱵᱷᱟᱨᱚᱛ ᱨᱮᱭᱟᱜ ᱚᱯᱷᱤᱥ ᱟᱫᱟᱞᱚᱛ ᱠᱚᱨᱮ ᱫᱚ ᱚᱞ ᱥᱮ ᱨᱚᱲ ᱚᱠᱟᱴᱟᱜ ᱜᱮ ᱵᱟᱝ ᱮᱦᱚᱵ ᱟᱠᱟᱱᱟ ᱱᱚᱶᱟ ᱵᱷᱟᱥᱟ ᱫᱚ ᱥᱠᱩᱞ ᱠᱚᱞᱮᱡᱽ ᱨᱮ ᱮᱦᱚᱵ ᱟᱠᱟᱱ ᱨᱮᱦᱚᱸ ᱮᱴᱟᱜᱼᱮᱴᱟᱜ ᱴᱷᱟᱺᱣ ᱠᱚᱨᱮ ᱫᱚ ᱵᱟᱝ ᱮᱦᱚᱵ ᱟᱠᱟᱱᱟ ᱥᱟᱱᱛᱟᱞᱤ ᱯᱟᱹᱨᱥᱤ ᱫᱚ ᱥᱟᱱᱛᱟᱞᱤ ᱠᱚ ᱛᱟᱞᱟ ᱨᱮᱜᱮ ᱢᱮᱱᱟᱜᱼᱟ ᱟᱨ ᱚᱠᱟ ᱨᱮᱦᱚᱸ ᱱᱚᱶᱟ ᱫᱚ ᱵᱟᱝ ᱠᱚ ᱵᱮᱵᱚᱦᱟᱨ ᱟᱠᱟᱫᱟ ᱱᱚᱛ ᱦᱟᱹᱵᱤᱡ ᱛᱮᱦᱚᱸ ᱡᱮᱢᱚᱱ ᱦᱤᱱᱫᱤ ᱫᱚ ᱨᱟᱥᱴᱨᱤᱭᱚ ᱯᱟᱨᱥᱤ ᱠᱟᱱᱟ ᱟᱨ ᱚᱱᱟ ᱯᱟᱹᱨᱥᱤ ᱫᱚ ᱟᱵᱚ ᱟᱛᱳ ᱠᱷᱚᱱ ᱥᱮ ᱟᱵᱚ ᱡᱮᱞᱟ ᱠᱷᱚᱱ ᱮᱴᱟᱜ ᱡᱮᱞᱟ ᱜᱮᱵᱚᱱ ᱪᱟᱞᱟᱣ ᱞᱮᱱ ᱠᱷᱟᱱ ᱚᱱᱟ ᱵᱷᱟᱥᱟ ᱫᱚ ᱞᱟᱠᱛᱤᱭᱟᱱᱟ ᱟᱨ ᱚᱱᱟ ᱜᱮ ᱦᱤᱱ ᱛᱮᱜᱮ ᱨᱚᱲ ᱦᱳᱭᱳᱜᱼᱟ ᱟᱨ ᱚᱱᱟ ᱫᱚ ᱵᱟᱰᱟᱭ ᱡᱟᱨᱩᱲ ᱠᱟᱱᱟ ᱚᱱᱟ ᱛᱮ ᱦᱤᱱᱫᱤ ᱵᱷᱟᱥᱟ ᱦᱚᱸ ᱥᱟᱱᱟᱢ ᱠᱚ ᱪᱮᱫ ᱡᱟᱨᱩᱲᱟ ᱟᱨ ᱚᱱᱟ ᱦᱤᱱᱫᱤ ᱵᱷᱟᱥᱟ ᱪᱮᱫ ᱛᱟᱦᱮᱱ ᱠᱷᱟᱱ ᱥᱟᱱᱟᱢ ᱡᱟᱭᱜᱟ ᱨᱮ ᱥᱮ ᱥᱟᱱᱟᱢ ᱫᱤᱥᱚᱢ ᱨᱮ ᱪᱟᱞᱟᱣ ᱫᱟᱲᱮᱭᱟᱜᱼᱟ ᱟᱨ ᱥᱟᱱᱟᱢ ᱠᱚ ᱥᱟᱞᱟᱜ ᱵᱚᱱ ᱥᱮᱞᱮᱫ ᱫᱟᱲᱮᱭᱟᱜᱼᱟ ᱥᱮ ᱵᱚᱱ ᱨᱚᱲ ᱫᱟᱲᱮᱭᱟᱜᱼᱟ ᱚᱱᱟ ᱛᱮ ᱦᱤᱱᱫᱤ ᱵᱷᱟᱥᱟ ᱦᱚᱸ ᱟᱵᱚ ᱥᱟᱱᱛᱟᱞᱤ ᱯᱟᱨᱥᱤ ᱨᱮᱱ ᱠᱚ ᱥᱟᱱᱛᱟᱞᱤ ᱡᱟᱹᱛ ᱨᱮᱱ ᱠᱚᱦᱚᱸ ᱪᱮᱫ ᱫᱚᱦᱚ ᱡᱟᱨᱩᱲᱟ